ᱦᱚᱲᱢᱚ ᱥᱟᱶᱟᱨ ᱩᱛᱱᱟᱹᱣ ᱞᱟᱹᱜᱤᱫ ᱫᱚ ᱯᱟᱹᱦᱤᱞ ᱠᱷᱚᱱ ᱯᱟᱹᱦᱤᱞ ᱡᱮᱢᱚᱱ ᱡᱟᱦᱟᱸ ᱢᱟᱱᱼᱛᱟᱦᱟᱸ ᱤᱭᱟᱹ ᱴᱟᱺᱰᱤ ᱛᱮ ᱮᱢᱟᱱ ᱴᱟᱺᱰᱤ ᱛᱮ ᱨᱟᱪᱟ ᱛᱮ ᱦᱩᱭᱩᱜᱚᱜ ᱠᱟᱱ ᱛᱟᱦᱮᱱᱟ ᱠᱚᱨᱟᱣᱮᱫ ᱠᱟᱱ ᱛᱟᱦᱮᱱᱟᱠᱚ ᱦᱚᱲ ᱠᱩᱧ ᱨᱮᱭᱟᱜ ᱫᱚᱜ ᱠᱚ ᱧᱩᱭᱮᱫ ᱠᱟᱱ ᱛᱟᱦᱮᱱᱟ ᱠᱩᱧ ᱨᱮᱭᱟᱜ ᱰᱟᱹᱰᱤ ᱨᱮᱭᱟᱜ ᱫᱟᱜ ᱠᱚ ᱧᱩᱭᱮᱫ ᱠᱟᱱ ᱛᱟᱦᱮᱱᱟ ᱚᱱᱟ ᱠᱚ ᱠᱷᱚᱱ ᱛᱷᱚᱲᱟ ᱯᱚᱨᱤᱵᱚᱨᱛᱚᱱ ᱦᱩᱭᱩᱜ ᱡᱟᱨᱩᱲ ᱠᱟᱱᱟ ᱟᱯᱱᱟᱨ ᱚᱲᱟᱜ ᱞᱟᱹᱜᱤᱫ ᱵᱟᱛᱷᱨᱩᱢ ᱯᱟᱹᱭᱠᱷᱟᱱᱟ ᱵᱟᱛᱷᱨᱩᱢ ᱵᱮᱱᱟᱣ ᱞᱮᱠᱷᱟᱱ ᱡᱚᱛᱚᱠᱷᱚᱡ ᱵᱮᱥᱴ ᱦᱩᱭᱩᱜᱼᱟ ᱫᱟᱜ ᱚᱠᱟ ᱵᱮᱣᱦᱟᱨᱚᱜᱼᱟ ᱚᱱᱟ ᱦᱚᱸ ᱡᱩᱫᱤ ᱠᱟᱹᱴᱤᱡ ᱯᱷᱤᱞᱴᱟᱨ ᱫᱟᱜ ᱵᱚᱱ ᱧᱟᱢ ᱞᱮᱠᱷᱟᱱ ᱵᱩᱜᱤ ᱦᱩᱭ ᱠᱚᱜᱼᱟ ᱟᱨ ᱡᱚᱢ ᱧᱩ ᱠᱟᱛᱮ ᱡᱚᱛᱚ ᱥᱚᱢᱚᱭ ᱜᱮ ᱛᱤ ᱨᱮ ᱛᱷᱚᱲᱟ ᱥᱟᱵᱟᱱ ᱮᱢᱟᱱ ᱮᱢᱟᱱ ᱠᱚ ᱡᱟᱭᱜᱟ ᱨᱮ ᱥᱟᱵᱟᱱ ᱠᱚ ᱵᱮᱵᱚᱦᱟᱨ ᱞᱮᱠᱷᱟᱱ ᱵᱩᱜᱤ ᱢᱚᱱᱮ ᱠᱚᱜᱼᱟ ᱟᱨ ᱵᱤᱥᱮᱥ ᱠᱟᱭᱛᱮ ᱡᱚᱢ ᱧᱩ ᱥᱮᱡ ᱡᱮᱢᱚᱱ ᱯᱩᱥᱴᱤ ᱯᱩᱥᱴᱤ ᱞᱟᱹᱜᱤᱫ ᱯᱩᱥᱴᱤ ᱥᱮᱡ ᱥᱚᱛᱚᱨᱠᱚ ᱫᱚᱦᱚᱭ ᱨᱮᱭᱟᱜ ᱡᱟᱹᱨᱩᱲ ᱠᱟᱱᱟ ᱡᱟᱛᱮ ᱡᱮᱱᱚ ᱯᱩᱥᱴᱤ ᱥᱮᱡ ᱵᱤᱥᱮᱥ ᱱᱚᱡᱚᱨ ᱫᱚᱦᱚ ᱠᱟᱛᱮ ᱥᱟᱥᱛᱚ ᱥᱟᱶᱟᱨ ᱩᱛᱱᱟᱹᱣ ᱦᱚᱲᱢᱚ ᱩᱛᱱᱟᱹᱣ ᱡᱚᱛᱚ ᱠᱷᱚᱡ ᱵᱮᱥᱴ ᱜᱮᱭᱟ ᱱᱤᱛᱟᱜ ᱱᱤᱛᱟᱜ ᱩᱯᱚᱡᱩᱠᱛᱚ ᱯᱩᱥᱴᱤ ᱫᱚ ᱵᱟᱵᱚᱱ ᱧᱟᱢ ᱫᱟᱲᱮᱭᱟᱜ ᱠᱟᱱᱟ ᱠᱟᱨᱚᱱ ᱥᱟᱱᱟᱢ ᱠᱚ ᱡᱤᱱᱤᱥ ᱜᱮ ᱨᱟᱥᱟᱭᱱᱤᱠ ᱨᱮᱭᱟᱜ ᱤᱭᱟᱹ ᱛᱚ ᱚᱱᱠᱟ ᱞᱮᱠᱟᱨᱮ ᱠᱟᱹᱴᱤᱡ ᱦᱚᱲᱢᱚ ᱨᱮ ᱱᱟᱱᱟ ᱨᱚᱠᱚᱢ ᱨᱳᱜᱽ ᱮᱢᱟᱱ ᱦᱩᱭᱩᱜᱚᱜ ᱠᱟᱱᱟ ᱟᱫᱚ ᱡᱟᱜᱮ ᱚᱱᱛᱮᱱᱟᱜ ᱠᱚ ᱛᱷᱚᱲᱟ ᱜᱟᱱ ᱞᱚᱠᱠᱷᱚ ᱫᱚᱦᱚ ᱠᱟᱛᱮ ᱡᱩᱫᱤ ᱡᱚᱢ ᱧᱩ ᱞᱮᱠᱷᱟᱱ ᱥᱮ ᱥᱚᱴᱷᱤᱠ ᱯᱩᱥᱴᱤ ᱥᱚᱨᱵᱚᱨᱟᱦᱚ ᱟᱠᱚ ᱠᱷᱟᱱ ᱜᱤᱫᱽᱨᱟᱹ ᱠᱚᱦᱚᱸ ᱱᱟᱯᱟᱭ ᱥᱟᱺᱦᱤᱡ ᱛᱮᱠᱚ ᱦᱟᱨᱟ ᱠᱚᱜᱼᱟ